ᱩᱛᱷᱱᱟᱹᱣ ᱟᱠᱟᱱ ᱡᱮᱜᱮᱫ ᱵᱟᱨᱮᱛᱮ ᱤᱧᱟᱜ ᱫᱤᱥᱦᱩᱫᱤᱥ ᱫᱚ ᱟᱹᱰᱤ ᱟᱭᱢᱟᱞᱮᱠᱟ ᱢᱮᱱᱟᱜ ᱟ ᱥᱮ ᱪᱮᱫᱞᱮᱠᱟᱧ ᱞᱟᱹᱭᱟ ᱟᱨ ᱱᱤᱛᱚᱜ ᱱᱤᱛᱚᱜ ᱠᱷᱚᱱ ᱞᱟᱦᱟᱛᱮᱱ ᱦᱚᱲᱫᱚ ᱟᱹᱰᱤᱜᱮ ᱚᱞᱚᱜ ᱯᱟᱲᱦᱟᱜ ᱫᱚ ᱵᱟᱠᱩ ᱵᱟᱰᱟᱭ ᱠᱟᱱᱛᱟᱦᱮᱸᱜ ᱟ ᱢᱮᱱᱥᱮ ᱠᱟᱹᱴᱤᱡ ᱠᱟᱹᱴᱤᱡ ᱟᱛᱩ ᱛᱟᱦᱮᱸ ᱠᱟᱱᱟ ᱚᱱᱟ ᱟᱛᱩᱨᱮ ᱠᱟᱹᱴᱤᱡ ᱠᱟᱹᱴᱤᱡ ᱚᱲᱟᱜ ᱛᱟᱦᱮᱸ ᱠᱟᱱᱟ ᱟᱨ ᱥᱩᱫᱷᱩ ᱪᱟᱥᱜᱮᱠᱩ ᱧᱮᱞᱮᱫ ᱛᱟᱦᱮᱸᱜ ᱟ ᱪᱟᱥᱵᱟᱥᱮᱫ ᱛᱟᱦᱮᱸᱫ ᱟᱠᱩ ᱤᱱᱟᱹ ᱦᱚᱛᱮᱫ ᱛᱮᱜᱤᱠᱩ ᱡᱚᱢᱮᱫ ᱛᱟᱦᱮᱸᱫ ᱟ ᱢᱮᱱᱠᱷᱟᱱ ᱫᱚ ᱱᱮᱛᱟᱨᱟᱜ ᱫᱤᱱᱫᱚ ᱵᱚᱫᱚᱞᱱᱟ ᱱᱮᱛᱟᱨ ᱫᱚ ᱥᱩᱫᱩ ᱠᱷᱟᱹᱞᱤ ᱪᱟᱥᱵᱟᱥ ᱛᱮᱫᱚ ᱵᱟᱠᱩ ᱟᱹᱥᱩᱞᱚᱜ ᱠᱟᱱᱟ ᱟᱹᱰᱤ ᱟᱭᱢᱟᱠᱩ ᱚᱞᱚᱜ ᱯᱟᱲᱦᱟᱜ ᱫᱟ ᱚᱠᱚᱭ ᱪᱟᱹᱠᱨᱤ ᱠᱟᱱᱟ ᱚᱠᱚᱭ ᱫᱚ ᱡᱩᱫᱟᱹ ᱡᱟᱭᱜᱟᱨᱮ ᱡᱟᱦᱟᱱᱟᱜ ᱠᱩᱭ ᱠᱟᱹᱢᱤᱭᱮᱫᱟ ᱥᱮ ᱚᱠᱚᱭᱮ ᱵᱮᱯᱥᱟᱭᱮᱫᱟ ᱚᱱᱠᱟ ᱠᱟᱛᱮᱜᱠᱩ ᱞᱟᱦᱟ ᱤᱫᱤᱜ ᱠᱟᱱᱟ ᱢᱮᱱᱠᱷᱟᱱ ᱫᱚ ᱞᱟᱦᱟᱛᱮ ᱡᱮᱢᱚᱱ ᱠᱟᱹᱴᱤᱡ ᱠᱟᱹᱴᱤᱡ ᱚᱲᱟᱜᱠᱩ ᱛᱟᱦᱮᱸ ᱠᱟᱱᱟ ᱱᱮᱛᱟᱨ ᱫᱚ ᱚᱱᱠᱟᱱ ᱚᱲᱟᱜᱠᱩ ᱫᱚ ᱵᱟᱹᱱᱩᱜ ᱟ ᱥᱚᱨᱠᱟᱨ ᱠᱷᱚᱱ ᱵᱷᱟᱜᱤ ᱱᱟᱣᱟ ᱱᱟᱣᱟ ᱚᱲᱟᱜᱠᱩ ᱧᱟᱢᱮᱫᱟᱟᱨ ᱞᱟᱹᱴᱩ ᱜᱷᱟᱨᱚᱧᱡ ᱠᱩ ᱵᱮᱱᱟᱣᱮᱫᱟ ᱚᱱᱠᱟᱜᱤ ᱟᱵᱩᱣᱟᱜ ᱨᱚᱲᱨᱮ ᱥᱮ ᱟᱹᱨᱤᱪᱟᱹᱞᱤᱨᱮᱦᱚᱸ ᱟᱭᱢᱟ ᱯᱚᱨᱤᱵᱚᱨᱛᱚᱱ ᱦᱮᱡ ᱟᱠᱟᱱᱟ ᱫᱤᱥᱦᱩᱫᱤᱥ ᱨᱮᱦᱚᱸ ᱟᱭᱢᱟᱯᱚᱨᱤᱵᱚᱨᱛᱚᱱ ᱦᱮᱡ ᱟᱠᱟᱱᱟ ᱥᱟᱱᱟᱢ ᱡᱤᱱᱤᱥ ᱨᱮᱜᱤ ᱛᱷᱚᱲᱟᱵᱩᱱ ᱯᱚᱨᱤᱵᱚᱨᱛᱚᱱ ᱱᱟ ᱞᱟᱦᱟᱛᱮ ᱴᱟᱠᱟ ᱯᱚᱭᱥᱟ ᱨᱮᱭᱟᱜ ᱜᱤ ᱡᱟᱹᱥᱛᱤ ᱜᱷᱟᱹᱲᱛᱤ ᱛᱟᱦᱮᱸ ᱠᱟᱱᱟ ᱢᱮᱱᱠᱷᱟᱱ ᱫᱚ ᱵᱟᱠᱩ ᱤᱱᱠᱟᱢ ᱫᱟᱲᱤᱜ ᱠᱟᱱᱛᱟᱦᱮᱸᱜ ᱟ ᱠᱟᱹᱢᱤᱦᱚᱨᱟ ᱵᱟᱠᱩ ᱵᱟᱲᱟᱭ ᱠᱟᱱᱛᱟᱦᱮᱸᱜ ᱟ ᱥᱮ ᱚᱠᱟᱠᱷᱚᱡ ᱯᱚᱭᱥᱟᱧ ᱟᱹᱜᱩᱭᱟ ᱠᱟᱹᱢᱤ ᱠᱟᱛᱮᱜ ᱚᱱᱟ ᱵᱟᱠᱩ ᱵᱟᱲᱟᱭ ᱠᱟᱱᱛᱟᱦᱮᱸᱜ ᱟ ᱱᱟᱦᱟᱜ ᱜᱤᱫᱽᱨᱟᱹ ᱠᱚᱫᱚ ᱛᱷᱚᱲᱟᱠᱩ ᱥᱚᱪᱮᱛᱚᱱ ᱜᱮᱭᱟ ᱚᱞᱚᱜ ᱯᱟᱲᱦᱟᱜ ᱡᱮᱢᱚᱱᱠᱩ ᱪᱤᱫ ᱫᱟ ᱚᱱᱠᱟᱜᱤ ᱚᱠᱟᱠᱷᱚᱡ ᱯᱚᱭᱥᱟᱧ ᱤᱱᱠᱟᱢ ᱫᱟᱲᱤᱭᱟᱜ ᱚᱱᱟ ᱦᱩᱫᱤᱥ ᱫᱤᱥᱦᱩᱫᱤᱥ ᱟᱹᱰᱤ ᱱᱟᱯᱟᱭ ᱦᱮᱱᱟᱜ ᱛᱟᱠᱩᱣᱟ ᱟᱥᱚᱞᱮ ᱢᱟᱴᱨᱮ ᱠᱷᱟᱴᱟᱜ ᱫᱚ ᱵᱟᱝ ᱪᱟᱥ ᱟᱵᱟᱫ ᱫᱚ ᱵᱟᱝ ᱮᱴᱟᱜ ᱠᱤᱪᱷᱩ ᱡᱮᱢᱚᱱ ᱥᱮ ᱡᱟᱦᱟᱸᱨᱮ ᱨᱚᱦᱚᱲ ᱨᱮ ᱠᱟᱹᱢᱤ ᱡᱮᱢᱚᱱ ᱢᱤᱥᱛᱨᱤ ᱠᱟᱹᱢᱤ ᱚᱠᱚᱭ ᱪᱟᱹᱠᱨᱤᱜ ᱟ ᱚᱠᱚᱭ ᱠᱤᱪᱨᱤᱡ ᱮ ᱟᱹᱠᱷᱨᱤᱧᱟ ᱚᱠᱚᱭᱫᱚ ᱥᱮᱞᱩᱱ ᱟᱠᱟᱫᱟᱭ ᱚᱠᱚᱭᱫᱚ ᱥᱚᱵᱡᱤ ᱟᱹᱠᱷᱨᱤᱧ ᱫᱟ ᱚᱠᱚᱭᱫᱚ ᱥᱤᱢᱠᱩ ᱟᱹᱠᱷᱨᱤᱧᱮᱫ ᱠᱚᱣᱟ ᱚᱱᱠᱟ ᱦᱚᱛᱮᱜ ᱛᱮ ᱱᱤᱡᱮ ᱱᱤᱡᱮ ᱡᱤᱵᱤᱠᱟᱠᱩ ᱥᱮᱸᱫᱨᱟ ᱡᱚᱝᱠᱟᱱᱟ ᱟᱨ ᱟᱹᱰᱤᱢᱚᱪ ᱱᱟᱯᱟᱭᱛᱮ ᱚᱱᱟ ᱵᱮᱯᱥᱟᱠᱩ ᱪᱟᱹᱞᱩᱭᱮᱫ ᱛᱟᱠᱩᱣᱟ ᱟᱨ ᱵᱷᱟᱜᱤ ᱨᱚᱡᱜᱟᱨᱮᱫᱟᱠᱩ ᱤᱧᱟᱜ ᱢᱚᱛ ᱛᱮᱫᱚ ᱱᱚᱝᱠᱟᱜᱤ ᱡᱚᱫᱤ ᱞᱟᱦᱟ ᱤᱫᱤᱞᱮᱱᱠᱷᱟᱡ ᱛᱟᱦᱚᱞᱮ ᱥᱚᱢᱟᱡᱦᱚᱸ ᱟᱹᱰᱤ ᱢᱟᱨᱟᱝ ᱯᱚᱨᱤᱵᱚᱨᱛᱚᱱ ᱦᱮᱡ ᱫᱟᱲᱤᱭᱟᱜ ᱟ ᱟᱨ ᱤᱧᱤᱧ ᱧᱮᱞ ᱟᱠᱟᱫᱟ ᱡᱮ ᱞᱟᱦᱟᱛᱮᱱ ᱞᱮᱠᱟᱱ ᱯᱚᱨᱤᱵᱮᱥ ᱡᱮᱴᱟ ᱛᱟᱦᱮᱸ ᱠᱟᱱᱟ ᱢᱟᱱᱮ ᱫᱟᱨᱤ ᱥᱟᱠᱟᱢ ᱦᱚᱭᱦᱤᱥᱤᱫ ᱫᱚ ᱛᱷᱚᱲᱟ ᱯᱚᱨᱤᱵᱚᱨᱛᱚᱱ ᱟᱠᱟᱱᱟ ᱥᱮ ᱫᱟᱨᱮ ᱥᱟᱠᱟᱢ ᱫᱟᱨᱮᱠᱩ ᱵᱤᱨᱠᱩ ᱛᱷᱚᱲᱟ ᱢᱟᱜ ᱠᱟᱛᱮᱜ ᱠᱩ ᱚᱲᱟᱜ ᱠᱩᱠᱩ ᱵᱮᱱᱟᱣᱮᱫᱟ ᱥᱮ ᱞᱟᱦᱟᱛᱮ ᱡᱮᱢᱚᱱ ᱜᱟᱹᱰᱭᱟᱹ ᱵᱟᱝ ᱛᱟᱦᱮᱸᱠᱟᱱᱟ ᱠᱚᱞᱨᱮ ᱫᱟᱜᱨᱮᱭᱟᱜ ᱵᱮᱵᱚᱥᱛᱟ ᱵᱟᱝ ᱛᱟᱦᱮᱸ ᱠᱟᱱᱟ ᱚᱱᱟᱠᱚᱦᱚᱸ ᱟᱭᱢᱟ ᱦᱮᱡ ᱟᱠᱟᱱᱟ ᱫᱟᱜ ᱚᱲᱟᱜ ᱚᱲᱟᱜ ᱫᱟᱜᱠᱩ ᱧᱟᱢᱮᱫᱟ ᱥᱮ ᱟᱛᱩᱨᱮ ᱟᱭᱢᱟ ᱞᱟᱹᱴᱩ ᱞᱟᱹᱴᱩ ᱴᱮᱝᱠᱤ ᱵᱟᱹᱭᱥᱟᱹᱣ ᱟᱠᱟᱱᱟ ᱡᱟᱦᱟᱸ ᱪᱚᱵᱵᱤᱥ ᱜᱷᱚᱱᱴᱟ ᱟᱢ ᱫᱟᱜᱮᱢ ᱧᱟᱢ ᱫᱟᱲᱤᱭᱟᱜ ᱟ ᱟᱨ ᱰᱟᱦᱟᱨᱠᱩ ᱚᱱᱠᱟ ᱢᱚᱡᱵᱟᱝ ᱛᱟᱦᱮᱸ ᱠᱟᱱᱟ ᱚᱱᱟ ᱰᱟᱦᱟᱨ ᱠᱚᱦᱚᱸ ᱟᱹᱰᱤ ᱱᱟᱯᱟᱭᱛᱮᱠᱩ ᱵᱮᱱᱟᱣ ᱟᱠᱟᱫᱟ ᱟᱨ ᱟᱛᱩᱠᱚᱨᱮᱱ ᱦᱚᱲᱠᱩ ᱡᱟᱦᱟᱱᱟᱜ ᱵᱤᱥᱚᱭ ᱨᱮᱜᱤ ᱡᱟᱦᱟᱸᱨᱮ ᱢᱤᱴᱤᱝ ᱥᱮ ᱢᱤᱪᱷᱤᱞ ᱦᱩᱭᱩᱜ ᱠᱟᱱᱟ ᱞᱟᱦᱟᱛᱮᱫᱚ ᱵᱟᱠᱩ ᱩᱰᱩᱠᱚᱜ ᱠᱟᱱᱛᱟᱦᱮᱸᱜ ᱟ ᱵᱟᱠᱩ ᱪᱟᱞᱟᱜ ᱠᱟᱱᱛᱟᱦᱮᱸᱜ ᱟ ᱱᱮᱛᱟᱨ ᱫᱚᱠᱩ ᱪᱟᱞᱟᱜ ᱠᱟᱱᱟ ᱵᱟᱨᱦᱮ ᱡᱚᱜᱚᱫᱨᱮ ᱪᱮᱫ ᱦᱩᱭᱩᱜ ᱠᱟᱱᱟ ᱚᱱᱟ ᱱᱮᱛᱟᱨ ᱟᱵᱩ ᱥᱟᱱᱟᱢ ᱦᱚᱲ ᱞᱮᱠᱟ ᱜᱮᱵᱩᱱ ᱵᱟᱰᱟᱭ ᱠᱟᱱᱟ ᱚᱱᱠᱟ ᱠᱟᱛᱮᱜ ᱜᱤ ᱟᱭᱢᱟ ᱨᱚᱠᱚᱢ ᱯᱚᱨᱤᱵᱚᱨᱛᱚᱱ ᱧᱮᱞᱚᱠᱚᱜ ᱠᱟᱱᱟ ᱥᱚᱢᱟᱡ ᱨᱮ